ᱦᱮᱞᱳ ᱦᱮᱸ ᱦᱮᱸ ᱡᱚᱦᱟᱨ ᱡᱚᱦᱟᱨ ᱦᱮᱸ ᱦᱮᱸ ᱟᱪᱪᱷᱟ ᱴᱷᱤᱠᱟ ᱢᱮᱱ ᱵᱤᱱ ᱦᱮᱸ ᱦᱮᱸ ᱟᱪᱪᱷᱟ ᱪᱟᱥ ᱠᱚ ᱟᱹᱞᱤᱧ ᱟᱹᱞᱤᱧ ᱱᱤᱛᱚᱜ ᱪᱮᱫ ᱞᱮᱠᱟᱱᱜ ᱠᱚᱞᱤᱧ ᱪᱟᱥᱟ ᱱᱟᱦᱟᱜ ᱦᱮᱸ ᱦᱮᱸ ᱚᱱᱟ ᱫᱚ ᱟᱹᱰᱤ ᱡᱟᱹᱨᱩᱲ ᱟᱹᱞᱤᱧ ᱠᱟᱱᱟ ᱦᱮᱸ ᱦᱮᱸ ᱟᱹᱰᱤ ᱡᱟᱹᱨᱩᱲ ᱟᱹᱞᱤᱧ ᱠᱟᱱᱟ ᱚᱱᱟ ᱫᱚ ᱦᱮᱸ ᱴᱷᱤᱠᱟ ᱦᱮᱸ ᱦᱮᱸ ᱦᱮᱸ ᱵᱟᱝᱼᱟ ᱵᱟᱝᱼᱟ ᱚᱱᱠᱟ ᱢᱟᱱᱮ ᱫᱚ ᱵᱟᱝᱼᱟ ᱟᱹᱞᱤᱧ ᱦᱚᱸ ᱞᱤᱧ ᱮᱢᱟᱠᱚ ᱠᱟᱱᱟ ᱦᱳᱭ ᱦᱮᱸ ᱦᱳᱭ ᱴᱷᱤᱠᱟ ᱟᱫᱚ ᱪᱮᱫ ᱵᱤᱱ ᱠᱷᱚᱡᱽ ᱠᱟᱱᱟ ᱦᱩᱱᱟᱹᱜ ᱦᱮᱸ ᱦᱳᱭ ᱚᱱᱟᱢᱟ ᱚᱱᱟᱢᱟ ᱢᱮᱱᱟᱜ ᱜᱮᱭᱟ ᱡᱚᱛᱚ ᱨᱚᱠᱚᱢᱟᱜ ᱜᱮ ᱦᱩᱲᱩ ᱦᱚᱸ ᱢᱮᱱᱟᱜᱼᱟ ᱱᱟᱦᱟᱜ ᱦᱮᱸ ᱦᱩᱲᱩ ᱦᱚᱸ ᱢᱮᱱᱟᱜᱼᱟ ᱵᱮᱸᱜᱟᱲ ᱵᱤᱞᱟᱹᱛᱤ ᱦᱚᱸ ᱢᱮᱱᱟᱜᱼᱟ ᱡᱚᱛᱚᱣᱟᱜ ᱜᱮ ᱱᱟᱦᱟᱜ ᱦᱳᱭ ᱵᱟᱝᱼᱟ ᱟᱫᱚ ᱚᱱᱟ ᱫᱚ ᱠᱤᱥᱚᱢ ᱤᱫᱤ ᱠᱟᱛᱮᱫ ᱚᱠᱟ ᱫᱚ ᱚᱠᱟ ᱞᱮᱠᱟ ᱱᱟᱦᱟᱜ ᱢᱮᱱᱟᱜᱼᱟ ᱱᱟᱦᱟᱜ ᱚᱱᱟ ᱫᱚ ᱱᱟᱦᱟᱜ ᱚᱱᱠᱟ ᱜᱮ ᱱᱟᱦᱟᱜ ᱯᱩᱭᱥᱟᱹ ᱜᱮ ᱱᱟᱦᱟᱜ ᱚᱱᱟ ᱫᱚ ᱦᱳᱭ ᱦᱳᱭ ᱯᱩᱭᱥᱟᱹ ᱜᱮ ᱱᱟᱦᱟᱜ ᱟᱹᱵᱤᱱ ᱚᱠᱟ ᱞᱮᱠᱟ ᱵᱤᱱ ᱤᱫᱤᱭᱟ ᱟᱫᱚ ᱚᱱᱠᱟ ᱯᱟᱨᱢᱟᱢᱮᱱᱴᱥ ᱦᱤᱥᱟᱹᱵᱽ ᱡᱩᱫᱤ ᱵᱚᱨᱥᱚ ᱥᱮᱫ ᱨᱮ ᱵᱤᱱ ᱤᱫᱤ ᱜᱮᱭᱟ ᱵᱤᱱ ᱤᱫᱤ ᱟᱠᱟᱜ ᱜᱮᱵᱤᱱ ᱛᱟᱦᱮᱱᱟ ᱟᱹᱞᱤᱧ ᱴᱷᱮᱱ ᱠᱷᱚᱱ ᱜᱮ ᱮᱱᱠᱷᱟᱱ ᱫᱚ ᱚᱱᱟ ᱫᱚ ᱵᱚᱨᱥᱚ ᱨᱮᱦᱚᱸᱞᱤᱧ ᱤᱭᱟᱹ ᱦᱟᱸᱜ ᱚᱱᱠᱟ ᱵᱚᱨᱥᱚ ᱨᱮ ᱩᱛᱟᱹᱨ ᱫᱚ ᱵᱟᱝ ᱠᱷᱟᱱ ᱫᱚ ᱚᱱᱟ ᱪᱷᱚ ᱢᱟᱥ ᱨᱮ ᱢᱤᱫ ᱫᱷᱟᱣ ᱜᱟᱱ ᱵᱤᱱ ᱮᱢ ᱧᱚᱜ ᱟᱹᱞᱤ ᱠᱷᱟᱱ ᱦᱩᱱᱟᱹᱝ ᱟᱪᱪᱷᱟ ᱦᱮᱸ ᱦᱮᱸ ᱚ ᱴᱷᱤᱠᱟ ᱜᱮᱭᱟ ᱛᱚᱵᱮ ᱦᱳᱭ ᱦᱮᱸ ᱦᱳᱭ ᱦᱳᱭ ᱦᱳᱭ ᱦᱳᱭ ᱴᱷᱤᱠᱟ ᱛᱚᱵᱮ ᱦᱳᱭ ᱴᱷᱤᱠᱟ ᱢᱟ ᱛᱚᱵᱮ ᱳᱠᱮ ᱦᱮᱸ ᱦᱮᱸ ᱦᱳᱭ ᱴᱷᱤᱠᱟ ᱦᱤᱡᱩᱜ ᱵᱤᱱ ᱦᱤᱡᱩᱜ ᱵᱤᱱ ᱱᱟᱦᱟᱜ ᱛᱚᱵᱮ ᱦᱮᱸ ᱦᱮᱸ ᱢᱟ ᱛᱚᱵᱮ ᱡᱚᱦᱟᱨ ᱜᱮ